ᱨᱮᱰᱤᱭᱳ ᱴᱮᱞᱤᱵᱷᱥᱮᱱ ᱟᱨ ᱯᱨᱤᱱᱴ ᱞᱮᱠᱟᱱᱟᱜ ᱢᱤᱰᱤᱭᱟᱨᱮ ᱡᱟᱦᱟᱸ ᱞᱮᱠᱟ ᱠᱟᱛᱮᱜ ᱥᱟᱱᱛᱟᱲᱤ ᱯᱟᱹᱨᱥᱤ ᱵᱷᱮᱜᱟᱨᱚᱜ ᱠᱟᱱᱟ ᱡᱩᱫᱤ ᱱᱤᱭᱟᱹ ᱨᱮᱭᱟᱜ ᱱᱟᱜᱟᱢ ᱵᱚᱱ ᱟᱸᱡᱚᱢᱟ ᱥᱮᱵᱚᱱ ᱵᱟᱲᱟᱭᱟ ᱛᱟᱦᱚᱞᱮ ᱠᱷᱟᱱ ᱟᱹᱰᱤ ᱟᱢᱫᱟ ᱜᱮ ᱢᱮᱱᱟᱜ ᱟᱠᱟᱫᱟ ᱥᱟᱶᱛᱟᱞᱤ ᱯᱟᱹᱨᱥᱤ ᱵᱷᱮᱜᱟᱨᱚᱜ ᱠᱟᱱᱟ ᱱᱤᱭᱟᱹ ᱞᱟᱹᱜᱤᱫ ᱱᱤᱭᱟᱹ ᱨᱮᱱᱟᱜ ᱫᱚ ᱢᱩᱬᱩᱫ ᱚᱡᱮ ᱫᱚ ᱢᱤᱫᱴᱟᱱ ᱜᱮ ᱠᱟᱱᱟ ᱟᱵᱚ ᱟᱵᱚᱣᱟᱜ ᱡᱩᱢᱤᱫ ᱫᱟᱲᱮ ᱵᱟᱹᱱᱩᱜ ᱟᱠᱟᱫᱟ ᱟᱵᱚ ᱡᱩᱢᱤᱫ ᱠᱟᱛᱮᱜ ᱵᱟᱝᱵᱚᱱ ᱞᱟᱦᱟᱜ ᱠᱟᱱᱟ ᱟᱨ ᱟᱵᱚᱣᱟᱜ ᱡᱟᱦᱟᱸ ᱡᱟᱦᱟᱸ ᱴᱷᱟᱶ ᱠᱷᱚᱱ ᱟᱵᱚᱣᱟᱜ ᱥᱟᱱᱛᱟᱲᱤ ᱛᱮ ᱨᱚᱲ ᱥᱮᱨᱮᱧ ᱚᱞ ᱦᱤᱡᱩᱜ ᱥᱮ ᱤᱱᱟᱹᱠᱚ ᱴᱷᱟᱶ ᱠᱚᱨᱮᱜᱮ ᱚᱱᱠᱟᱱ ᱜᱟᱹᱠᱷᱩᱲᱤᱭᱟᱹ ᱠᱚ ᱢᱮᱱᱟᱜ ᱟᱠᱟᱫ ᱠᱚᱛᱟ ᱵᱚᱱᱟ ᱠᱤᱱᱛᱩ ᱠᱟᱹᱴᱤᱪ ᱧᱚᱜ ᱜᱮ ᱤᱱᱟᱹ ᱞᱟᱹᱜᱤᱫ ᱛᱮ ᱟᱵᱚᱫᱚ ᱟᱨ ᱮᱴᱟᱜ ᱯᱟᱹᱨᱥᱤ ᱠᱚ ᱞᱮᱠᱟ ᱫᱚ ᱩᱱᱟᱹᱜ ᱴᱟ ᱫᱚ ᱵᱟᱵᱚᱱ ᱠᱤᱥᱟᱹᱲ ᱟᱠᱟᱱᱟ ᱟᱵᱚᱫᱚ ᱥᱟᱱᱛᱟᱲ ᱯᱟᱹᱨᱥᱤᱛᱮ ᱟᱹᱰᱤᱜᱟᱱᱜᱮ ᱛᱟᱭᱚᱢ ᱧᱚᱜ ᱨᱮ ᱥᱮ ᱵᱷᱮᱜᱟᱨ ᱧᱚᱜ ᱜᱮ ᱢᱮᱱᱟᱜ ᱟᱠᱟᱫ ᱵᱚᱱᱟ ᱱᱤᱛᱦᱚᱸ ᱚᱱᱟ ᱞᱟᱹᱜᱤᱫ ᱛᱮ ᱟᱵᱚᱜᱮ ᱞᱟᱦᱟᱜ ᱞᱟᱜᱟᱣ ᱟᱵᱚᱱᱟ ᱟᱵᱚ ᱵᱚᱱ ᱞᱟᱦᱟ ᱞᱮᱱᱠᱷᱟᱱ ᱟᱵᱚᱣᱟᱜ ᱯᱟᱹᱨᱥᱤ ᱞᱟᱦᱟᱜᱼᱟ ᱟᱵᱚ ᱯᱟᱹᱨᱥᱤ ᱵᱚᱱ ᱢᱟᱲᱟᱝ ᱤᱫᱤᱭᱟᱵᱚᱱ ᱞᱟᱦᱟ ᱤᱫᱤᱭᱟᱵᱚᱱ ᱟᱹᱰᱤ ᱟᱢᱫᱟ ᱵᱮᱥ ᱦᱩᱭᱩᱜᱼᱟ ᱵᱷᱟᱜᱮ ᱦᱩᱭᱩᱜᱼᱟ ᱟᱵᱚᱣᱟᱜ ᱯᱟᱹᱨᱥᱤ ᱨᱮᱱᱟᱜ ᱜᱮ ᱟᱵᱚᱫᱚ ᱱᱤᱛᱦᱚᱸ ᱟᱹᱰᱤ ᱟᱭᱢᱟᱜᱟᱱ ᱦᱚᱲᱜᱮ ᱫᱤᱠᱩ ᱯᱟᱹᱨᱥᱤ ᱛᱮᱵᱚᱱ ᱨᱚᱲ ᱠᱟᱱᱟ ᱫᱤᱠᱩ ᱯᱟᱹᱨᱥᱤ ᱛᱮᱵᱚᱱ ᱮᱱᱮᱡ ᱥᱮᱨᱮᱧᱮᱜᱼᱟ ᱟᱹᱨᱤᱪᱟᱹᱞᱤ ᱩᱱᱠᱩᱣᱟᱜ ᱵᱚᱱ ᱟᱯᱱᱟᱨᱮᱫᱟ ᱢᱮᱱᱠᱷᱟᱱ ᱟᱵᱚᱫᱚ ᱦᱚᱲ ᱥᱟᱶᱛᱟ ᱨᱮᱱ ᱦᱚᱲ ᱦᱚᱯᱚᱱ ᱠᱟᱱᱟᱵᱚᱱ ᱟᱵᱚ ᱫᱚ ᱟᱵᱚᱣᱟᱜ ᱟᱞᱟᱫᱟ ᱠᱚᱨᱮ ᱵᱷᱮᱜᱟᱨ ᱛᱮ ᱢᱮᱱᱟᱜ ᱛᱟᱵᱚᱱᱟ ᱞᱟᱭᱼᱞᱟᱠᱪᱟᱨ ᱢᱮᱱᱟᱜ ᱛᱟᱵᱚᱱᱟ ᱮᱱᱮᱡ ᱥᱮᱨᱮᱧ ᱟᱹᱨᱤᱪᱟᱹᱞᱤ ᱟᱹᱰᱤ ᱢᱚᱡᱽ ᱛᱟᱵᱚᱱᱟ ᱚᱱᱟ ᱛᱮᱜᱮ ᱟᱵᱚ ᱫᱚᱵᱚᱱ ᱢᱟᱲᱟᱝ ᱞᱮᱱᱠᱷᱟᱱ ᱟᱵᱚ ᱫᱚ ᱟᱹᱰᱤ ᱟᱵᱚᱫᱚ ᱟᱹᱰᱤ ᱵᱷᱟᱜᱮ ᱦᱩᱭᱩᱜ ᱛᱟᱵᱚᱱᱟ ᱤᱱᱟᱹ ᱞᱟᱹᱜᱤᱫ ᱛᱮ ᱟᱵᱚᱣᱟᱜ ᱟᱵᱚᱣᱟᱜ ᱦᱚᱲ ᱠᱚ ᱟᱵᱚ ᱨᱮᱱ ᱦᱚᱲ ᱠᱚ ᱵᱟᱠᱚ ᱞᱟᱦᱟ ᱟᱠᱟᱱ ᱛᱮ ᱨᱮᱰᱤᱭᱳ ᱠᱚᱨᱮ ᱴᱮᱞᱤᱵᱷᱤᱥᱚᱱ ᱠᱚᱨᱮ ᱟᱨ ᱯᱨᱤᱱᱴ ᱞᱮᱠᱟᱱᱟᱜ ᱢᱤᱰᱤᱭᱟ ᱠᱚᱨᱮ ᱟᱹᱰᱤᱜᱟᱱ ᱜᱮ ᱠᱚᱢ ᱥᱮ ᱤᱭᱟᱹ ᱢᱮᱱᱟᱜ ᱟᱠᱟᱫᱟ ᱚᱱᱟ ᱞᱟᱹᱜᱤᱫ ᱛᱮ ᱟᱵᱚ ᱫᱚ ᱢᱟᱲᱟᱝ ᱚᱜ ᱞᱟᱜᱟᱣ ᱵᱚᱱᱟ ᱟᱵᱚᱛᱮ ᱟᱵᱚ ᱴᱷᱤᱠᱚᱜ ᱞᱟᱜᱟᱣ ᱵᱚᱱᱟ ᱟᱵᱚᱛᱮ ᱟᱵᱚ ᱥᱟᱱᱟᱢᱟᱜ ᱯᱟᱲᱦᱟᱣ ᱞᱟᱜᱟᱣ ᱵᱚᱱᱟ ᱟᱵᱚ ᱵᱚᱱ ᱞᱟᱦᱟ ᱞᱮᱱᱠᱷᱟᱱ ᱥᱟᱶᱛᱟ ᱢᱟᱲᱟᱝ ᱚᱜ ᱛᱟᱵᱚᱱᱟ ᱥᱟᱶᱛᱟ ᱢᱟᱲᱟᱝ ᱞᱮᱱᱠᱷᱟᱱ ᱟᱵᱚᱣᱟᱜ ᱥᱟᱶᱛᱟᱞᱤ ᱯᱟᱹᱨᱥᱤ ᱦᱚᱸ ᱟᱹᱰᱤ ᱞᱟᱦᱟᱜᱼᱟ ᱤᱱᱟᱹᱛᱮ ᱟᱵᱚᱣᱟᱜ ᱯᱟᱹᱨᱥᱤ ᱨᱮᱭᱟᱜ ᱜᱮ ᱥᱟᱱᱟᱢᱟᱜ ᱵᱮᱥ ᱦᱩᱭᱩᱜᱼᱟ